ᱤᱧ ᱫᱚ ᱫᱟᱹᱲ ᱨᱮᱭᱟᱜ ᱥᱮ ᱫᱚᱥᱟᱨ ᱫᱟᱹᱲ ᱨᱮᱭᱟᱜ ᱤᱧ ᱦᱚᱸᱧ ᱨᱤᱠᱟᱹᱣ ᱠᱟᱫ ᱜᱮᱭᱟ ᱫᱟᱹᱲ ᱠᱟᱜ ᱨᱮᱦᱚᱸᱧ ᱟᱹᱰᱤ ᱨᱟᱱᱤᱝ ᱠᱚᱦᱚᱸᱧ ᱫᱟᱹᱲ ᱠᱟᱫ ᱫᱟᱹᱲ ᱠᱟᱫ ᱜᱮᱭᱟ ᱢᱚᱱᱟᱢᱚᱱᱤ ᱮᱠ ᱯᱟᱸᱪ ᱠᱤᱞᱳᱢᱤᱴᱟᱨ ᱪᱷᱚ ᱠᱤᱞᱳᱢᱤᱴᱟᱨ ᱥᱟᱛ ᱠᱤᱞᱳᱢᱤᱴᱟᱨ ᱦᱟᱵᱤᱡ ᱤᱧ ᱢᱮᱫᱴᱟᱝ ᱨᱟᱱᱤᱝ ᱡᱟᱦᱟᱸ ᱦᱩᱭᱩᱜ ᱢᱮᱨᱟᱛᱷᱚᱱ ᱫᱟᱹᱲ ᱠᱚᱦᱚᱸᱧ ᱮᱢ ᱠᱟᱫ ᱜᱮᱭᱟ ᱚᱱᱟ ᱫᱟᱹᱲ ᱨᱮ ᱢᱚᱴᱟᱢᱩᱴᱤ ᱤᱧ ᱫᱚ ᱱᱟᱯᱟᱭ ᱯᱷᱨᱚᱢ ᱨᱮᱜᱮᱧ ᱛᱟᱦᱮᱸ ᱠᱟᱱᱟ ᱟᱨ ᱥᱮᱛᱟᱜ ᱨᱮ ᱡᱟᱦᱟᱸ ᱵᱤᱨᱤᱫ ᱠᱟᱛᱮᱫ ᱡᱟᱦᱟᱸ ᱢᱚᱨᱱᱤᱝ ᱚᱣᱟᱨᱠ ᱦᱚᱲᱢᱚ ᱵᱷᱟᱞᱮ ᱫᱚᱦᱚᱭ ᱞᱟᱹᱜᱤᱫ ᱛᱮ ᱡᱟᱦᱟᱸ ᱱᱟᱯᱟᱭ ᱛᱮ ᱫᱟᱹᱲ ᱨᱮᱭᱟᱜ ᱢᱤᱫᱴᱟᱝ ᱢᱚᱨᱱᱤᱝ ᱚᱣᱟᱨᱠ ᱥᱮ ᱫᱟᱹᱲᱟᱜ ᱛᱮ ᱱᱟᱯᱟᱭ ᱴᱷᱤᱠ ᱤᱧ ᱛᱟᱦᱮᱱ ᱢᱟ ᱢᱚᱨᱱᱤᱝ ᱚᱣᱟᱨᱠ ᱡᱟ ᱡᱟᱦᱟᱸ ᱫᱚ ᱵᱮᱭᱟᱢ ᱛᱮᱭᱟᱢ ᱦᱚᱸᱧ ᱠᱚᱨᱟᱣ ᱜᱮᱭᱟ ᱚᱱᱟ ᱥᱮᱛᱟᱜ ᱯᱚᱠᱠᱷᱮ ᱨᱮ ᱟᱹᱰᱤ ᱱᱟᱯᱟᱭ ᱡᱤᱱᱤᱥ ᱠᱟᱱᱟ ᱥᱮᱛᱟᱜ ᱨᱮ ᱯᱷᱤᱴ ᱨᱮ ᱥᱚᱨᱤᱨ ᱥᱟᱥᱛᱚ ᱱᱟᱯᱟᱭ ᱯᱷᱤᱴ ᱫᱚᱦᱚ ᱠᱚᱨᱛᱮ ᱜᱮᱞᱮ ᱫᱤᱱᱟᱹᱢ ᱜᱮ ᱢᱚᱨᱱᱤᱝ ᱥᱮᱛᱟᱜ ᱢᱚᱨᱱᱤᱝ ᱚᱣᱟᱨᱠ ᱫᱚ ᱮᱠᱫᱚᱢ ᱡᱟᱨᱩᱲ ᱠᱟᱱ ᱜᱮᱭᱟ